ᱤᱧᱟᱹᱜ ᱚᱲᱟᱜᱨᱮ ᱠᱚᱭᱮᱱ ᱯᱚᱭᱥᱟᱧ ᱦᱮᱧ ᱫᱚᱦᱚᱣᱠᱟᱜ ᱜᱮᱭᱟ ᱠᱤᱱᱛᱩ ᱢᱮᱱᱟᱜᱛᱤᱧ ᱜᱮᱭᱟ ᱟᱭᱢᱟᱫᱤᱱ ᱠᱷᱚᱱᱜᱮ ᱢᱳᱴᱟᱢᱩᱴᱤ ᱵᱟᱨᱼᱯᱮ ᱥᱮᱨᱢᱟ ᱠᱷᱚᱱ ᱫᱚᱦᱚ ᱫᱚᱦᱚᱛᱮ ᱢᱮᱱᱟᱜᱛᱤᱧ ᱜᱮᱭᱟ ᱢᱚᱴᱟᱢᱩᱴᱤ ᱵᱷᱟᱜᱮ ᱰᱷᱮᱨ ᱠᱚᱭᱮᱱ ᱜᱮ ᱡᱟᱨᱣᱟᱣ ᱠᱟᱜᱼᱟ ᱫᱚᱦᱚ ᱫᱚᱦᱚ ᱛᱮᱜᱮ ᱫᱚᱦᱚ ᱡᱟᱨᱣᱟᱣ ᱠᱟᱜᱼᱟᱹᱧ